ᱱᱚᱜᱼᱚᱸᱭ ᱟᱞᱮ ᱥᱮᱜ ᱫᱚ ᱯᱳᱞᱴᱤ ᱪᱟᱥ ᱵᱟᱲᱟ ᱠᱚᱣᱟᱞᱮ ᱛᱚ ᱯᱳᱞᱴᱤ ᱪᱟᱥ ᱨᱮ ᱢᱳᱴᱟᱢᱩᱴᱤ ᱵᱷᱟᱜᱮ ᱯᱳᱞᱴᱤ ᱠᱚ ᱦᱩᱭᱩᱜᱼᱟ ᱟᱨ ᱩᱱᱠᱩᱣᱟᱜ ᱡᱚᱢᱼᱧᱩ ᱦᱚᱸ ᱱᱚᱜᱼᱚᱸᱭ ᱪᱮᱫ ᱡᱚᱸᱰᱨᱟ ᱤᱭᱟᱹ ᱠᱚ ᱠᱚ ᱡᱚᱢ ᱦᱚᱪᱚ ᱠᱚᱣᱟ ᱡᱚᱢ ᱦᱚᱪᱚ ᱠᱚᱣᱟ ᱟᱨ ᱚᱱᱟ ᱡᱚᱢᱛᱮ ᱵᱷᱟᱜᱮ ᱢᱳᱴᱟᱢᱩᱴᱤ ᱠᱚ ᱦᱟᱨᱟ ᱜᱚᱫᱚᱜᱼᱟ ᱟᱹᱰᱤ ᱩᱥᱟᱹᱨᱟ ᱜᱮ ᱟᱨ ᱱᱚᱜᱼᱚᱸᱭ ᱯᱳᱞᱴᱤ ᱪᱟᱥ ᱦᱚᱸ ᱢᱤᱫᱴᱟᱱ ᱱᱤᱡᱮ ᱴᱷᱮᱡ ᱯᱚᱭᱥᱟ ᱵᱟᱝ ᱛᱟᱦᱮᱸ ᱞᱮᱱᱠᱷᱟᱡ ᱛᱟᱦᱚᱞᱮ ᱚᱱᱟ ᱦᱚᱸ ᱡᱟᱦᱟᱸ ᱤᱭᱟᱹ ᱠᱚᱴᱷᱮᱡ ᱠᱷᱚᱡ ᱯᱚᱭᱥᱟ ᱞᱳᱱ ᱴᱳᱱ ᱦᱟᱛᱟᱣ ᱠᱟᱛᱮ ᱛᱮ ᱚᱱᱠᱟ ᱞᱮᱠᱟᱛᱮ ᱪᱟᱥ ᱠᱟᱛᱮ ᱟᱫᱚ ᱩᱱᱠᱩ ᱯᱳᱞᱴᱤ ᱡᱚᱠᱷᱚᱱ ᱦᱟᱨᱟᱼᱵᱩᱨᱩ ᱠᱟᱛᱮ ᱟ ᱠᱷᱨᱤᱧ ᱠᱟᱛᱮ ᱚᱸᱰᱮ ᱠᱷᱚᱡ ᱜᱮ ᱩᱱᱠᱩ ᱟ ᱠᱷᱨᱤᱧ ᱠᱟᱛᱮ ᱚᱱᱟ ᱚᱠᱟ ᱞᱳᱱ ᱦᱟᱛᱟᱣ ᱟᱠᱟᱱ ᱚᱱᱟ ᱯᱚᱭᱥᱟ ᱫᱚ ᱩᱱᱠᱩ ᱨᱩᱣᱟᱹᱲ ᱠᱟᱛᱟ ᱠᱚ ᱦᱩᱭᱩᱜᱼᱟ ᱟᱨ ᱚᱱᱟ ᱵᱟᱫ ᱵᱟᱹᱠᱤ ᱫᱚ ᱱᱤᱡᱮᱨᱟᱜ ᱫᱟᱨᱟᱭ ᱥᱚᱝᱥᱟᱨ ᱨᱮ ᱚᱢ ᱞᱟᱹᱜᱤᱫ ᱛᱮ ᱮᱱᱛᱮᱜ ᱥᱚᱝᱥᱟᱨ ᱪᱟᱞᱟᱣ ᱦᱩᱭᱩᱜᱼᱟ ᱟᱫᱚ ᱚᱱᱟ ᱞᱮᱠᱟᱛᱮ ᱯᱚᱞᱴᱤ ᱠᱚᱦᱚᱸ ᱡᱮ ᱟᱞᱮ ᱫᱚᱞᱮ ᱪᱟᱥ ᱟᱹᱜᱩ ᱵᱟᱲᱟᱭᱮᱜ ᱠᱚᱣᱟ